ᱵᱷᱤᱰᱤᱭᱳ ᱠᱚᱱᱥᱮᱱᱥ ᱛᱮ ᱠᱟᱛᱷᱟ ᱫᱚ ᱟᱹᱰᱤ ᱢᱤᱫ ᱦᱤᱥᱟᱹᱵᱽᱛᱮ ᱟᱹᱰᱤ ᱜᱮ ᱱᱟᱯᱟᱭᱟ ᱪᱤᱠᱟᱹᱛᱮ ᱠᱳᱵᱷᱤᱰ ᱠᱟᱞ ᱨᱮ ᱟᱹᱰᱤ ᱨᱚᱠᱚᱢ ᱤᱱᱥᱴᱤᱴᱤᱭᱩᱴ ᱥᱮ ᱠᱮᱞᱟᱥ ᱠᱚ ᱫᱚ ᱵᱷᱤᱰᱤᱭᱳ ᱠᱚᱱᱯᱷᱟᱨᱮᱱᱥ ᱛᱮᱜᱮ ᱠᱚ ᱦᱟᱛᱟᱣᱮᱫ ᱛᱟᱦᱮᱱᱟ ᱚᱱᱟᱛᱮ ᱚᱱᱟ ᱫᱚ ᱢᱤᱫ ᱦᱤᱥᱟᱵᱽᱛᱮ ᱟᱹᱰᱤ ᱜᱮ ᱱᱟᱯᱟᱭᱟ ᱟᱨ ᱢᱤᱫ ᱦᱤᱥᱟᱹᱵᱽᱛᱮ ᱤᱭᱟᱹ ᱦᱚᱸ ᱠᱷᱟᱨᱟᱯ ᱦᱚᱸ ᱠᱷᱟᱨᱟᱯ ᱜᱮᱭᱟ ᱪᱤᱠᱟᱹᱛᱮ ᱵᱷᱤᱰᱤᱭᱳ ᱠᱚᱱᱯᱷᱟᱨᱮᱱᱥ ᱨᱮ ᱱᱮᱴᱚᱣᱟᱨᱠ ᱯᱨᱚᱵᱽᱞᱮᱢ ᱦᱩᱭᱩᱜ ᱛᱟᱦᱮᱱᱟ ᱚᱱᱟ ᱪᱤᱠᱟᱹ ᱵᱷᱤᱰᱤᱭᱳ ᱠᱚᱱᱯᱷᱟᱨᱮᱱᱥ ᱦᱚᱸ ᱠᱟᱹᱴᱤᱡ ᱵᱟᱹᱲᱤᱡ ᱧᱚᱜ ᱜᱮᱭᱟ ᱠᱳᱵᱷᱤᱰ ᱠᱟᱞ ᱨᱮ ᱵᱷᱤᱰᱤᱭᱳ ᱠᱚᱱᱯᱷᱟᱨᱮᱱᱥ ᱫᱚ ᱟᱹᱰᱤ ᱢᱟᱨᱟᱝ ᱤᱱᱯᱚᱨᱴᱮᱱᱥ ᱡᱤᱱᱤᱥ ᱛᱟᱦᱮᱱᱟ ᱚᱱᱟ ᱠᱷᱟᱹᱛᱤᱨ ᱜᱮ ᱟᱹᱰᱤ ᱨᱚᱠᱚᱢ ᱚᱞᱚᱜ ᱯᱟᱲᱦᱟᱣ ᱪᱟᱹᱞᱩ ᱟᱠᱟᱱ ᱛᱟᱦᱮᱱᱟ ᱚᱱᱟ ᱪᱤᱠᱟᱹ ᱛᱮᱜᱮ ᱵᱷᱤᱰᱤᱭᱳ ᱠᱚᱱᱯᱷᱟᱨᱮᱱᱥ ᱫᱚ ᱵᱷᱟᱹᱜᱤ ᱜᱮᱭᱟ ᱢᱮᱱᱛᱮ ᱴᱷᱤᱠᱟᱹ ᱧᱟᱢᱚᱜ ᱠᱟᱱᱟ